ᱱᱚᱣᱟ ᱟᱞᱮ ᱟᱛᱳ ᱴᱚᱞᱟ ᱨᱮᱱ ᱦᱚᱲ ᱠᱚ ᱟᱹᱰᱤ ᱦᱚᱲᱜᱮ ᱢᱟᱱᱮ ᱪᱟᱥᱵᱟᱥ ᱠᱟᱛᱮ ᱢᱟᱱᱮ ᱵᱟᱝ ᱦᱩᱭᱩᱜᱼᱟ ᱚᱱᱟᱛᱮ ᱱᱚᱣᱟ ᱤᱭᱟᱹ ᱠᱟᱛᱮ ᱵᱮᱵᱽᱥᱟᱭᱟᱠᱚ ᱤᱭᱟᱹᱭᱟ ᱟᱨ ᱱᱚᱣᱟ ᱨᱮᱱᱟᱝ ᱛᱮᱫᱚ ᱢᱟᱱᱮ ᱟᱹᱰᱤᱜᱟᱱ ᱜᱮ ᱤᱭᱟᱹ ᱛᱟᱠᱚ ᱦᱩᱭᱩᱜᱼᱟ ᱞᱟᱵᱽ ᱦᱩᱭᱩᱜᱼᱟ ᱡᱟᱦᱟᱸ ᱜᱮ ᱰᱟᱝᱨᱤ ᱢᱮᱨᱚᱢ ᱥᱤᱢ ᱥᱩᱠᱨᱤ ᱟᱹᱥᱩᱞ ᱠᱟᱛᱮ ᱟᱹᱰᱤᱜᱟᱱ ᱩᱱᱠᱩᱣᱟᱜ ᱞᱟᱵᱽ ᱠᱚ ᱧᱟᱢᱟ ᱩᱱᱠᱩ ᱜᱚᱡ ᱵᱟᱲᱟ ᱠᱟᱛᱮ ᱡᱤᱞ ᱠᱚ ᱟᱹᱠᱷᱨᱤᱧ ᱠᱟᱛᱮ ᱟᱹᱰᱤᱜᱮ ᱯᱷᱟᱭᱫᱟ ᱟᱠᱚ ᱠᱟᱱᱟ ᱟᱨ ᱚᱱᱟᱛᱮ ᱪᱟᱥᱼᱵᱟᱥ ᱠᱚ ᱵᱟᱝ ᱠᱚ ᱪᱟᱥᱼᱵᱟᱥ ᱜᱮᱭᱟ ᱟᱨ ᱚᱱᱠᱟ ᱪᱟᱥᱵᱟᱥ ᱦᱩᱭ ᱦᱚᱸ ᱵᱟᱝ ᱦᱩᱭᱩᱜᱼᱟ ᱚᱱᱟᱛᱮ ᱱᱚᱣᱟ ᱤᱭᱟᱹ ᱫᱚ ᱵᱮᱵᱽᱥᱟ ᱜᱮᱠᱚ ᱵᱮᱵᱽᱥᱟᱭᱟ ᱟᱨ ᱤᱧ ᱦᱚᱸ ᱚᱱᱟᱤᱧ ᱞᱟᱹᱭ ᱮᱜᱼᱟ ᱠᱤ ᱥᱚᱨᱠᱟᱨ ᱯᱟᱥᱴᱟ ᱥᱮᱫ ᱠᱷᱚᱱ ᱟᱭᱢᱟᱜᱟᱱ ᱧᱟᱢ ᱞᱮᱱᱠᱷᱟᱱ ᱟᱹᱰᱤ ᱱᱟᱯᱟᱭᱚᱜᱼᱟ ᱟᱨ ᱟᱹᱰᱤᱜᱮ ᱟᱥᱟᱱ ᱛᱮ ᱦᱩᱭᱩᱜᱼᱟ ᱟᱨ ᱚᱱᱟᱛᱮ ᱯᱳᱞᱴᱨᱤ ᱯᱷᱨᱟᱢ ᱭᱟ ᱥᱚᱨᱠᱟᱨ ᱯᱟᱥᱴᱟ ᱥᱮᱫ ᱠᱷᱚᱱᱭᱟ ᱰᱟᱝᱨᱤ ᱭᱟ ᱥᱩᱠᱨᱤᱭᱟ ᱢᱮᱨᱚᱢ ᱠᱚ ᱧᱟᱢ ᱦᱩᱭ ᱞᱮᱱᱠᱷᱟᱱ ᱟᱹᱰᱤᱜᱮ ᱢᱟᱱᱮ ᱵᱮᱯᱟᱨ ᱟᱨᱦᱚᱸ ᱞᱮᱱᱫᱮᱱ ᱦᱩᱭᱩᱜᱼᱟ ᱚᱱᱟ ᱦᱤᱥᱟᱹᱵ ᱛᱮ ᱢᱟᱱᱮ ᱥᱚᱨᱠᱟᱨ ᱯᱟᱥᱴᱟ ᱥᱮᱫ ᱠᱷᱚᱱ ᱚᱱᱟᱫᱚ ᱜᱚᱲ ᱛᱟᱦᱮᱱ ᱠᱷᱟᱱ ᱟᱹᱰᱤᱜᱮ ᱦᱩᱭᱩᱜᱼᱟ ᱚᱱᱟᱛᱮ ᱟᱛᱳ ᱴᱚᱞᱟ ᱨᱮᱱ ᱫᱚ ᱚᱱᱟ ᱤᱭᱟᱹ ᱠᱟᱛᱮ ᱜᱮ ᱟᱹᱰᱤ ᱠᱚ ᱦᱩᱭ ᱠᱟᱱᱟ ᱟᱨ ᱢᱟᱨᱟᱝ ᱦᱚᱲ ᱠᱚ ᱵᱮᱱᱟᱣ ᱠᱟᱱᱟ ᱚᱱᱟᱛᱮ ᱱᱚᱣᱟ ᱤᱭᱟᱹ ᱨᱮᱭᱟᱜ ᱫᱚ ᱞᱮᱱᱫᱮᱱ ᱢᱮᱱᱟᱜᱼᱟ